ᱦᱚᱸ ᱦᱮᱞᱳ ᱦᱚᱸ ᱦᱚᱸ ᱟᱹᱞᱤᱧ ᱠᱤᱛᱟᱹᱵ ᱫᱚᱠᱟᱱ ᱞᱤᱧ ᱢᱮᱱᱮᱜᱼᱟ ᱟᱹᱵᱤᱱ ᱫᱚ ᱚᱠᱟ ᱠᱷᱚᱱ ᱧᱟᱢᱚᱜᱼᱟ ᱦᱳᱭ ᱦᱳᱭ ᱦᱚᱸ ᱠᱤᱛᱟᱹᱵ ᱧᱟᱢᱚᱜᱼᱟ ᱠᱤᱪᱷᱩ ᱠᱤᱛᱟᱹᱵ ᱠᱚᱫᱚ ᱢᱟᱲᱟᱝ ᱠᱷᱚᱱ ᱦᱚᱸ ᱢᱮᱱᱟᱜᱼᱟ ᱟᱨ ᱡᱩᱫᱤ ᱚᱱᱠᱟᱵᱮᱱ ᱫᱚᱨᱠᱟᱨᱚᱜᱼᱟ ᱮᱱᱠᱷᱟᱱ ᱡᱟᱦᱟᱸ ᱠᱤᱛᱟᱹᱵ ᱠᱚ ᱡᱩᱫᱤ ᱫᱚᱠᱟᱱ ᱨᱮ ᱵᱟᱹᱱᱩᱜ ᱩᱛᱟᱹᱨᱟ ᱮᱱᱠᱷᱟᱱ ᱚᱱᱟᱫᱚ ᱚᱰᱟᱨ ᱠᱟᱛᱮ ᱚᱱᱟᱫᱚ ᱢᱟᱸᱜᱟᱣ ᱦᱩᱭᱩᱜᱼᱟ ᱦᱳᱭ ᱦᱳᱭ

ᱯᱚᱸᱰᱮᱛᱟᱜ ᱦᱚᱸ ᱚᱱᱟ ᱢᱮᱱᱟᱜᱼᱟ ᱚᱱᱟᱫᱚ ᱢᱮᱱᱟᱜᱼᱟ ᱚᱱᱠᱟᱱ ᱜᱚᱢ ᱜᱩᱨᱩ ᱜᱚᱢᱠᱮᱭᱟᱜ ᱠᱟᱹᱡᱽ ᱢᱟᱱᱮ ᱰᱷᱮᱨᱜᱮ ᱢᱮᱱᱮᱟᱜᱼᱟ ᱟᱨ ᱵᱟᱨᱦᱮ ᱯᱟᱥᱴᱟ ᱥᱮᱫᱠᱷᱚᱱ ᱦᱚᱸ ᱤᱱᱟᱹᱜ ᱫᱚᱞᱤᱧ ᱫᱚᱦᱚ ᱡᱟᱣᱨᱟᱭ ᱜᱮᱭᱟ ᱟᱨ ᱡᱩᱫᱤ ᱢᱟᱱᱞᱤᱭᱟ ᱵᱟᱨᱦᱮ ᱯᱟᱥᱴᱟ ᱨᱮᱭᱟᱜ ᱛᱟᱦᱮᱱᱟ ᱮᱱᱠᱷᱟᱱ ᱫᱚ ᱡᱩᱫᱤ ᱚᱱᱟᱠᱚᱵᱮᱱ ᱧᱟᱢᱟ ᱮᱱᱠᱷᱟᱱ ᱚᱱᱟᱫᱚ ᱠᱟᱹᱡ ᱢᱟᱸᱜᱟᱣ ᱦᱩᱭᱩᱜᱼᱟ ᱮᱴᱟᱜᱨᱮ ᱳᱲᱤᱥᱟᱨᱮ ᱚᱱᱛᱮᱱᱟᱜ ᱥᱴᱚᱞ ᱢᱮᱱᱟᱜᱼᱟ ᱚᱱᱟ ᱠᱚᱨᱮ ᱠᱷᱚᱱᱜᱮ ᱟᱹᱜᱩᱭᱢᱟᱞᱮ ᱠᱤᱛᱟᱹᱵ ᱠᱚᱢᱟᱞᱮ ᱟᱹᱜᱩ ᱵᱟᱲᱟᱭᱟ ᱦᱚᱸ ᱵᱤᱫᱩ ᱫᱟᱸᱫᱟᱱ ᱢᱮᱱᱟᱭᱟ ᱚᱞ ᱪᱮᱢᱮᱫ ᱚᱞ ᱪᱮᱢᱮᱫ ᱟᱫᱚ ᱚᱸᱰᱮ ᱱᱟᱦᱟᱜ ᱱᱤᱛᱚᱝ ᱛᱟᱦᱮᱸ ᱢᱟ ᱛᱟᱦᱮᱸ ᱞᱮᱱᱟ ᱠᱚᱢ ᱫᱷᱟᱨᱟ ᱜᱮ ᱛᱟᱦᱮᱸ ᱞᱮᱱᱟ ᱟᱫᱚ ᱚᱱᱟ ᱧᱮᱞ ᱧᱚᱜ ᱦᱩᱭᱩᱜᱼᱟ ᱧᱮᱞ ᱞᱮᱠᱷᱟᱱ ᱴᱷᱤᱠᱟᱹᱜᱼᱟ ᱡᱮ ᱵᱟᱝ ᱛᱤᱱᱟᱹᱜ ᱢᱮᱱᱟᱜᱼᱟ ᱥᱮ ᱵᱟᱹᱱᱩᱜᱼᱟ ᱦᱚᱸ ᱫᱟᱲᱮᱜᱮ ᱫᱟᱲᱮᱜᱮ ᱫᱷᱚᱱ ᱫᱚ ᱢᱮᱱᱟᱜᱼᱟ ᱦᱚᱸ ᱦᱚᱸ ᱚᱱᱟ ᱚᱱᱟ ᱦᱳᱭ ᱦᱳᱭ ᱚᱱᱟ ᱱᱤᱛᱚᱜ ᱢᱟᱲᱟᱝ ᱢᱟᱲᱟᱝ ᱟᱜ ᱜᱚᱱᱚᱝ ᱫᱚ ᱵᱷᱤᱱᱟᱹᱜᱮ ᱛᱟᱦᱮᱸ ᱞᱮᱱᱟ ᱟᱫᱚ ᱱᱤᱛᱚᱝ ᱡᱟᱦᱟᱸ ᱪᱷᱟᱯᱟ ᱟᱠᱟᱱᱟ ᱪᱮ ᱱᱤᱛᱚᱝ ᱱᱟᱣᱟᱱᱟᱜ ᱱᱤᱛᱚᱜᱢᱟ ᱡᱚᱛᱚ ᱥᱟᱢᱟᱱ ᱠᱚᱦᱚᱸ ᱠᱟᱹᱡ ᱫᱟᱢ ᱠᱚᱦᱚᱸ ᱠᱟᱹᱡ ᱰᱷᱮᱨ ᱧᱚᱜ ᱟᱠᱟᱱᱟ ᱵᱟᱹᱲᱛᱤ ᱧᱚᱜ ᱮᱱᱟ ᱚᱱᱟ ᱦᱤᱥᱟᱹᱵ ᱛᱮᱜᱮ ᱱᱤᱛᱚᱜ ᱟᱜ ᱫᱟᱢ ᱠᱟᱹᱡ ᱛᱟᱞᱟᱝ ᱵᱟᱲᱦᱟᱣ ᱧᱚᱜ ᱟᱠᱟᱱᱟ ᱵᱟᱠᱷᱟᱱ ᱦᱟᱜ ᱵᱮᱱ ᱢᱮᱱᱟ ᱢᱟᱲᱟᱝ ᱱᱤᱭᱟᱹ ᱠᱚᱛᱮ ᱧᱟᱢᱚᱜᱼᱟ ᱡᱩᱫᱟᱹ ᱟᱠᱟᱱᱟ ᱱᱤᱛᱚᱜ ᱠᱷᱟᱡ ᱪᱮᱠᱟ ᱱᱩᱱᱟᱹᱜ ᱛᱮᱠᱚ ᱟᱹᱠᱷᱟᱨᱤᱧᱮᱜᱼᱟ ᱟᱫᱚ ᱱᱤᱛᱚᱜ ᱫᱚ ᱱᱟᱦᱟᱜ ᱦᱳᱭ ᱦᱳᱭ ᱵᱟᱲᱦᱟᱣ ᱤᱫᱤᱜ ᱠᱟᱱᱟ ᱦᱳᱭ ᱟᱫᱚ ᱦᱳᱭ ᱚᱱᱟ ᱨᱮᱱᱟᱜ ᱫᱟᱢ ᱫᱚ ᱱᱟᱦᱟᱜ ᱦᱩᱭᱩᱜ ᱠᱟᱱᱟ ᱢᱤᱫᱥᱟᱭ ᱵᱟᱨ ᱪᱮᱫᱞᱤᱧ ᱢᱮᱱᱟ ᱢᱤᱫ ᱥᱟᱭ ᱵᱟᱨ ᱤᱥᱤ ᱦᱳᱭ ᱦᱳᱭ ᱦᱳᱭ ᱦᱳᱭ ᱦᱚᱸ ᱵᱤᱫᱩ ᱪᱟᱸᱫᱟᱱ ᱢᱮᱱᱟᱜᱼᱟ ᱵᱤᱫᱩ ᱪᱟᱸᱫᱟᱱ ᱦᱚᱸ ᱱᱤᱛᱚᱜᱟᱜ ᱱᱟᱣᱟ ᱯᱤᱨᱤᱴ ᱠᱟᱱᱜᱮᱭᱟ ᱱᱚᱣᱟ ᱫᱚ ᱠᱚᱢᱜᱮ ᱫᱟᱢᱟ ᱱᱚᱣᱟ ᱫᱚ ᱱᱚᱣᱟ ᱫᱚ ᱯᱩᱱ ᱤᱥᱤ ᱫᱟᱢᱟ ᱦᱳᱭ ᱪᱮᱫ ᱵᱮᱱ ᱢᱮᱱᱠᱮᱫᱟ ᱚᱞ ᱪᱮᱢᱮᱫ ᱚᱦᱚᱸ ᱦᱚᱸ ᱦᱚᱸ ᱱᱚᱣᱟ ᱫᱚ ᱠᱚᱢ ᱜᱮ ᱫᱟᱢᱟ ᱱᱚᱣᱟ ᱫᱚ ᱤᱥᱤ ᱜᱮᱞ ᱴᱟᱠᱟ ᱦᱳᱭ ᱦᱳᱭ ᱠᱚᱢ ᱜᱮᱭᱟ ᱱᱚᱣᱟ ᱫᱚ ᱦᱳᱭ ᱦᱳᱭ ᱦᱳᱭ ᱦᱳᱭ ᱦᱚᱸ ᱦᱚᱸ ᱦᱚᱸ ᱦᱚᱸ ᱵᱟᱝᱟ ᱜᱚᱴᱟ ᱞᱮᱠᱟᱜᱮ ᱱᱤᱛᱚᱜ ᱫᱚ ᱱᱤᱛᱚᱜ ᱫᱚ ᱡᱚᱛᱚ ᱞᱮᱠᱟ ᱜᱮ ᱪᱟᱞᱟᱜ ᱠᱟᱱᱟ ᱱᱤᱛᱚᱜ ᱡᱟᱦᱟᱸ ᱞᱮᱠᱟᱵᱮᱱ ᱢᱮᱱᱟ ᱚᱱᱠᱟ ᱜᱮ ᱪᱟᱞᱟᱜ ᱠᱟᱱᱟ ᱟᱫᱚ ᱟᱹᱵᱤᱱ ᱛᱤᱨᱤᱵᱤᱱ ᱦᱤᱡᱩᱜ ᱠᱟᱱᱟ ᱦᱤᱡᱩᱜ ᱵᱤᱱ ᱟᱹᱞᱤᱧ ᱫᱚᱠᱟᱱ ᱨᱮᱜᱮᱞᱤᱧ ᱛᱟᱦᱮᱱ ᱠᱟᱱᱟ ᱦᱟᱜ ᱫᱚᱠᱟᱱ ᱦᱟᱜ ᱠᱷᱩᱞᱟᱹᱣᱜᱮ ᱛᱟᱦᱮᱱᱟ ᱫᱚᱠᱟᱱ ᱠᱚᱢᱥᱮ ᱠᱚᱢ ᱟᱸᱴ ᱵᱟᱡᱮ ᱫᱷᱟᱹᱵᱤᱡ ᱠᱷᱩᱞᱟᱹᱣ ᱛᱟᱦᱮᱱᱟ ᱯᱮᱨᱟᱭ ᱱᱚᱴᱟ ᱦᱳᱭ ᱧᱤᱫᱟᱹ ᱟᱴ ᱵᱟᱡᱮ ᱫᱷᱟᱹᱨᱤᱡ ᱦᱳᱭ ᱦᱳᱭ ᱦᱚᱸ ᱦᱚᱸ ᱢᱮᱱᱟᱜᱼᱟ ᱢᱮᱱᱟᱜᱼᱟ ᱟᱹᱵᱤᱱ ᱦᱤᱡᱩᱜ ᱵᱤᱱ ᱟᱨ ᱤᱫᱤ ᱵᱤᱱ ᱦᱟᱜ